ᱟᱵᱚᱣᱟᱜ ᱥᱟᱱᱛᱟᱲ ᱥᱚᱢᱟᱡᱽ ᱨᱮᱱᱟᱜ ᱨᱚᱲ ᱫᱚ ᱟᱹᱰᱤᱜᱮ ᱥᱚᱨᱮᱥᱟ ᱢᱮᱱᱠᱷᱟᱱ ᱟᱵᱚ ᱫᱚᱵᱚᱱ ᱢᱮᱱᱟ ᱪᱮᱬᱮ ᱫᱚᱭ ᱟᱵ ᱟᱠᱟᱱᱟ ᱜᱟᱹᱭ ᱫᱚᱭ ᱵᱩᱨᱩᱢ ᱟᱠᱟᱱᱟ ᱥᱮᱛᱟ ᱫᱚᱭ ᱫᱩᱲᱩᱵ ᱟᱠᱟᱱᱟ ᱫᱤᱠᱩ ᱫᱚ ᱚᱱᱠᱟ ᱫᱚ ᱵᱟᱝ ᱫᱤᱠᱩ ᱫᱚ ᱥᱳᱵᱽᱜᱮ ᱫᱩᱲᱩᱵ ᱟᱠᱟᱱᱟᱠᱚ ᱴᱷᱤᱠ ᱜᱮᱭᱟ ᱟᱵᱟᱨ ᱩᱱᱠᱩ ᱫᱤᱠᱩ ᱫᱚ ᱟᱠᱚᱣᱟᱜ ᱯᱩᱡᱟᱹ ᱯᱟᱥᱟ ᱨᱮᱫᱚ ᱯᱚᱱᱰᱤᱛ ᱠᱚ ᱦᱚᱦᱚᱣ ᱠᱚᱣᱟ ᱯᱚᱱᱰᱤᱛ ᱠᱚ ᱯᱩᱡᱟᱹ ᱚᱪᱚ ᱠᱚᱣᱟ ᱟᱵᱚ ᱚᱲᱟᱜ ᱨᱮᱱᱟᱜ ᱯᱩᱡᱟᱹ ᱯᱟᱥᱟ ᱫᱚ ᱟᱵᱚ ᱚᱲᱟᱜ ᱨᱮᱱ ᱜᱮ ᱞᱟᱹᱴᱩ ᱦᱚᱲ ᱥᱮ ᱜᱚᱜᱚᱼᱵᱟᱵᱟ ᱦᱚᱛᱮᱜ ᱛᱮ ᱦᱩᱭᱩᱜ ᱛᱮ ᱟᱵᱚ ᱨᱮᱱ ᱜᱚᱜᱚᱼᱵᱟᱵᱟᱜᱮ ᱚᱱᱟ ᱯᱩᱡᱟᱹ ᱫᱚᱠᱚ ᱠᱚᱨᱟᱣᱟ ᱟᱵᱚ ᱫᱚ ᱟᱵᱚᱣᱟᱜ ᱠᱟᱹᱢᱤ ᱟᱵᱚ ᱛᱮᱜᱮ ᱵᱚᱱ ᱠᱚᱨᱟᱣᱟ ᱚᱠᱚᱭ ᱮᱴᱟᱜ ᱡᱟᱹᱛᱤ ᱥᱮ ᱮᱴᱟᱜ ᱢᱟᱹᱱᱢᱤ ᱨᱮᱫᱚ ᱵᱚᱨᱥᱟ ᱠᱟᱛᱮᱫ ᱫᱚ ᱵᱟᱵᱚᱱ ᱠᱟᱹᱢᱤᱭ ᱫᱟ ᱟᱵᱚᱣᱟᱜ ᱮᱱᱮᱡ ᱥᱮᱨᱮᱧ ᱦᱚᱸ ᱟᱵᱚ ᱩᱯᱚᱨ ᱜᱮ ᱱᱤᱨᱵᱷᱚᱨ ᱛᱟᱦᱮᱱ ᱠᱟᱱᱟ ᱫᱤᱠᱩ ᱫᱚ ᱵᱚᱠᱥ ᱠᱚ ᱟᱹᱜᱩᱭᱟ ᱵᱚᱠᱥ ᱠᱚ ᱵᱟᱡᱟᱣᱟ ᱚᱱᱟ ᱨᱮᱠᱚ ᱮᱱᱮᱡᱟ ᱟᱵᱚ ᱥᱟᱱᱛᱟᱲᱟ ᱥᱚᱢᱟᱡᱽ ᱨᱮᱱ ᱥᱟᱱᱛᱟᱲ ᱢᱟᱹᱱᱢᱤ ᱫᱚ ᱛᱩᱢᱫᱟᱜ ᱴᱟᱢᱟᱠ ᱛᱮ ᱨᱩᱣᱟᱛᱮ ᱢᱚᱪᱟᱛᱮ ᱥᱮᱨᱮᱧ ᱠᱟᱛᱮᱜ ᱫᱚᱝ ᱞᱟᱜᱽᱲᱮ ᱥᱚᱨᱦᱟᱭ ᱫᱟᱸᱥᱟᱭ ᱵᱚᱱ ᱮᱱᱮᱡᱟ ᱚᱱᱟ ᱠᱷᱟᱹᱛᱤᱨ ᱤᱧᱫᱚᱧ ᱢᱮᱱᱟ ᱟᱵᱚᱣᱟᱜ ᱥᱟᱱᱛᱟᱲ ᱥᱚᱢᱟᱡᱽ ᱨᱮᱱᱟᱜ ᱞᱟᱠᱪᱟᱨ ᱟᱨ ᱨᱚᱲ ᱫᱚ ᱟᱹᱰᱤᱜᱮ ᱥᱚᱨᱮᱥᱟ